ᱠᱮᱢᱮᱨᱟ ᱡᱤᱱᱤᱥ ᱫᱚ ᱟᱹᱰᱤ ᱢᱚᱡᱽ ᱡᱤᱱᱤᱥ ᱫᱚ ᱵᱟᱝ ᱠᱟᱱᱟ ᱚᱱᱟᱫᱚ ᱢᱤᱫᱴᱮᱱ ᱠᱮᱢᱮᱨᱟ ᱵᱚᱞᱛᱮ ᱫᱚ ᱪᱮᱫ ᱞᱮᱠᱟ ᱢᱟᱱᱮ ᱱᱤᱛᱚᱝ ᱡᱟᱦᱟᱸᱭᱮᱢ ᱪᱷᱚᱵᱤᱭᱮᱭᱟ ᱚᱱᱟ ᱪᱷᱚᱵᱤ ᱥᱮᱫ ᱡᱩᱫᱤ ᱩᱱᱤᱭ ᱠᱚᱭᱚᱜ ᱞᱮᱠᱷᱟᱱ ᱛᱟᱦᱚᱞᱮ ᱥᱯᱚᱥᱴᱚ ᱡᱟᱦᱟᱸ ᱥᱮᱫ ᱵᱟᱭ ᱧᱮᱞ ᱫᱟᱲᱮᱭᱟᱜᱼᱟ ᱛᱷᱚᱲᱟ ᱡᱷᱟᱯᱥᱟ ᱧᱚᱜ ᱜᱮᱭ ᱧᱮᱞᱟ ᱚᱱᱟ ᱠᱷᱟᱹᱛᱤᱨ ᱛᱮ ᱠᱮᱢᱮᱨᱟ ᱫᱚ ᱢᱟᱱᱮ ᱠᱷᱩᱵᱽ ᱤᱭᱟᱹ ᱢᱚᱡᱽ ᱡᱤᱱᱤᱥ ᱫᱚ ᱵᱟᱝ ᱠᱟᱱᱟ ᱠᱮᱢᱮᱨᱟ ᱫᱚ ᱢᱤᱫᱴᱮᱱ ᱵᱟᱹᱲᱤᱡ ᱧᱚᱜ ᱡᱤᱱᱤᱥ ᱠᱟᱱᱟ ᱚᱱᱟᱛᱮ ᱢᱤᱫ ᱨᱚᱠᱚᱢ ᱠᱮᱢᱮᱨᱟ ᱫᱚ ᱵᱟᱠᱚ ᱤᱭᱩᱥᱟ ᱟᱨ ᱚᱱᱟ ᱠᱷᱟᱹᱛᱤᱨ ᱛᱤᱧ ᱢᱮᱱᱫᱟ ᱡᱮ ᱠᱮᱢᱮᱨᱟ ᱞᱟᱹᱜᱤᱫ ᱛᱮᱫᱚ ᱡᱮ ᱱᱤᱛᱚᱝ ᱡᱟᱦᱟᱸ ᱨᱮᱢ ᱡᱟᱦᱟᱸ ᱥᱮᱫ ᱮᱢ ᱪᱟᱞᱟᱜᱼᱟ ᱡᱟᱦᱟᱸᱭ ᱜᱮ ᱢᱚᱡᱽ ᱧᱚᱜ ᱮᱢ ᱧᱮᱞ ᱠᱮᱫᱮᱭᱟ ᱪᱷᱚᱵᱤᱭᱮᱭᱟ ᱚᱛᱷᱚᱪᱚ ᱩᱱᱤ ᱡᱩᱫᱤ ᱟᱢᱮ ᱧᱮᱞ ᱞᱮᱢᱠᱷᱟᱱ ᱪᱷᱚᱵᱤᱭᱮᱫᱮ ᱠᱟᱱᱟ ᱛᱟᱦᱚᱞᱮ ᱩᱱᱤ ᱫᱚ ᱟᱢᱮ ᱢᱟᱱᱟ ᱵᱟᱫᱷᱟ ᱢᱮᱭᱟ ᱡᱮ ᱪᱮᱫᱟᱜ ᱤᱧᱮᱢ ᱠᱮᱢᱮᱨᱟᱭᱤᱧ ᱠᱟᱱᱟ